ᱟᱞᱮ ᱵᱳᱞᱯᱩᱨ ᱨᱮᱫᱚ ᱠᱷᱚᱣᱟᱭᱦᱟᱴ ᱵᱚᱞᱮ ᱢᱤᱫᱽᱴᱮᱱ ᱡᱟᱭᱜᱟ ᱢᱮᱱᱟᱜ ᱟᱠᱟᱫᱟ ᱚᱸᱰᱮᱫᱚ ᱟᱭᱢᱟ ᱦᱚᱲᱜᱮ ᱮᱠᱮᱱ ᱛᱤᱛᱮ ᱵᱮᱱᱟᱣ ᱵᱟᱲᱟᱠᱟᱛᱮᱫ ᱡᱤᱱᱤᱥ ᱠᱚ ᱟᱹᱜᱩᱭᱟ ᱟᱨ ᱚᱸᱰᱮᱜᱮᱠᱚ ᱟᱹᱠᱷᱨᱤᱧ ᱜᱮᱭᱟ ᱟᱨ ᱚᱱᱛᱮ ᱟᱹᱰᱤ ᱥᱟᱺᱜᱤᱧ ᱥᱟᱺᱜᱤᱧ ᱠᱷᱚᱱ ᱦᱚᱲᱠᱚ ᱦᱤᱡᱩᱜᱼᱟ ᱚᱱᱛᱮ ᱧᱮᱞᱟᱠᱚ ᱠᱩᱥᱤᱜ ᱟᱹᱠᱚ ᱟᱨᱠᱚ ᱦᱟᱛᱟᱣᱟ ᱡᱮᱢᱚᱱ ᱞᱩᱛᱩᱨ ᱨᱮᱭᱟᱜ ᱠᱚ ᱟᱵᱟᱨ ᱚᱱᱛᱮ ᱥᱟᱡᱟᱣ ᱥᱟᱯᱲᱟᱣ ᱞᱟᱹᱜᱤᱫ ᱡᱤᱱᱤᱥ ᱠᱚ ᱟᱭᱢᱟ ᱠᱤᱪᱷᱩᱜᱮ ᱟᱵᱟᱨ ᱚᱲᱟᱜ ᱠᱚ ᱥᱟᱡᱟᱣ ᱞᱟᱹᱜᱤᱫ ᱥᱮ ᱛᱚᱢᱟᱨ ᱤᱭᱟᱹᱠᱚ ᱠᱚᱞᱚᱢ ᱠᱚ ᱫᱚᱦᱚ ᱞᱟᱹᱜᱤᱫ ᱦᱚᱸ ᱟᱵᱟᱨ ᱚᱱᱛᱮ ᱵᱟᱦᱟ ᱠᱚᱦᱚᱸ ᱟᱭᱢᱟᱜᱮ ᱮᱠᱮᱱ ᱩᱱᱠᱩ ᱛᱤᱛᱤᱜᱮ ᱵᱮᱱᱟᱣᱠᱟᱛᱮᱫ ᱠᱚ ᱟᱹᱜᱩ ᱠᱟᱜᱼᱟ ᱚᱱᱟ ᱛᱷᱚᱨᱚᱝ ᱡᱚᱛᱚ ᱦᱚᱲᱜᱮ ᱱᱤᱡᱮ ᱱᱤᱡᱮ ᱚᱲᱟᱜ ᱨᱮ ᱱᱤᱡᱮ ᱛᱤᱛᱮᱠᱚ ᱵᱮᱱᱟᱣᱼᱟ ᱟᱠᱚ ᱜᱮ